ᱥᱮᱫᱟᱭ ᱫᱚ ᱚᱞ ᱥᱮᱬᱟ ᱛᱟᱭᱚᱢ ᱠᱟᱜᱚᱡ ᱠᱚᱨᱮ ᱫᱚ ᱵᱟᱠᱩ ᱚᱞᱮᱫ ᱛᱟᱦᱮᱸᱱᱟ ᱥᱮᱫᱟᱭ ᱫᱚ ᱱᱚᱣᱟ ᱥᱟᱠᱟᱢ ᱠᱚᱨᱮ ᱪᱷᱟᱞ ᱠᱚᱨᱮ ᱠᱚ ᱚᱞᱮᱫ ᱛᱟᱦᱮᱸᱜᱼᱟ ᱤᱱᱟᱹ ᱛᱟᱭᱱᱚᱢ ᱠᱤᱪᱨᱤᱡ ᱠᱚᱨᱮ ᱠᱤᱪᱨᱤᱡ ᱵᱮᱱᱟᱣ ᱛᱟᱭᱚᱢ ᱠᱤᱪᱨᱤᱡ ᱠᱚᱨᱮᱠᱩ ᱚᱞᱮᱫ ᱛᱟᱦᱮᱸᱜᱼᱟ ᱤᱱᱟᱹ ᱛᱟᱭᱱᱚᱢ ᱱᱚᱝᱠᱟ ᱠᱟᱜᱚᱡ ᱨᱮ ᱠᱟᱜᱚᱡ ᱵᱮᱱᱟᱣ ᱛᱟᱭᱚᱢ ᱠᱟᱜᱚᱡ ᱨᱮ ᱚᱞ ᱥᱮᱬᱟ ᱟᱠᱟᱱᱟ ᱠᱟᱜᱚᱡ ᱨᱮ ᱚᱞ ᱚᱞᱛᱮ ᱠᱟᱜᱚᱡ ᱵᱚᱭ ᱚᱱᱮ ᱠᱤᱛᱟᱵ ᱠᱩ ᱠᱤᱛᱟᱹᱵ ᱠᱩᱠᱩ ᱵᱮᱱᱟᱣ ᱠᱮᱫᱟ ᱤᱱᱟᱹ ᱛᱟᱭᱱᱚᱢ ᱠᱤᱛᱟᱵ ᱱᱚᱝᱠᱟ ᱠᱤᱛᱟᱹᱵ ᱯᱟᱲᱦᱟᱣ ᱠᱤᱛᱟᱹᱵ ᱢᱟᱥᱤᱠᱤᱭᱟᱹ ᱠᱤᱛᱟᱹᱵ ᱫᱚᱭᱱᱤᱠ ᱯᱚᱛᱨᱤᱠᱟᱠᱩ ᱨᱮ ᱚᱞ ᱥᱮᱬᱟᱭᱮᱱᱟ ᱤᱱᱟᱹ ᱛᱟᱭᱱᱚᱢ ᱱᱮᱛᱟᱨ ᱫᱚ ᱞᱮᱯᱴᱚᱯ ᱛᱮ ᱚᱞ ᱦᱩᱭᱩᱜ ᱠᱟᱱᱟ ᱢᱚᱵᱟᱭᱤᱞ ᱨᱮᱦᱚᱸ ᱚᱞ ᱦᱩᱭᱩᱜ ᱠᱟᱱᱟ ᱴᱟᱭᱤᱯ ᱚᱜ ᱠᱟᱱᱟ ᱚᱱᱟ ᱠᱟᱛᱮ ᱱᱤᱭᱟᱹ ᱠᱚᱛᱮ ᱚᱞᱫᱚ ᱥᱮᱬᱟᱣ ᱟᱠᱟᱱᱟ